ᱤᱧᱟᱹᱜ ᱴᱚᱴᱟᱨᱮ ᱢᱩᱲᱩᱫ ᱫᱚᱞ ᱫᱚᱠᱚ ᱦᱩᱭᱩᱜ ᱠᱟᱱᱟ ᱴᱤ ᱮᱢ ᱥᱤ ᱵᱤ ᱡᱮ ᱯᱤ ᱥᱤ ᱯᱤ ᱮᱢ ᱩᱱᱠᱩ ᱪᱮᱫ ᱞᱮᱠᱟᱛᱮ ᱩᱛᱱᱟᱹᱣ ᱠᱟᱱᱟ ᱠᱚ ᱱᱩᱠᱩ ᱫᱚᱠᱚ ᱩᱛᱱᱟᱹᱣ ᱠᱟᱱᱟ ᱱᱚᱝᱠᱟ ᱟᱹᱰᱤᱜᱟᱱ ᱫᱚᱞ ᱤᱫᱤ ᱠᱟᱛᱮᱜ ᱡᱟᱦᱟᱱᱟᱜ ᱟᱹᱰᱤᱜᱟᱱ ᱥᱩᱡᱳᱜ ᱥᱩᱵᱤᱫᱷᱟ ᱮᱢ ᱠᱟᱛᱮᱜ ᱟᱨᱟᱢ ᱥᱮ ᱟᱹᱰᱤ ᱜᱟᱱ ᱠᱟᱹᱣᱰᱤ ᱟᱛᱮᱜ ᱦᱟᱱᱟ ᱱᱚᱣᱟ ᱦᱟᱱᱟ ᱱᱚᱣᱟ ᱡᱟᱛᱮ ᱱᱚᱣᱟ ᱠᱚᱫᱚ ᱦᱟᱱᱟ ᱱᱚᱣᱟ ᱥᱩᱡᱳᱜ ᱥᱩᱵᱤᱫᱷᱟ ᱮᱢ ᱠᱟᱛᱮᱜ ᱩᱱᱠᱩ ᱫᱚ ᱚᱱᱠᱟ ᱛᱮᱠᱚ ᱩᱛᱱᱟᱹᱣ ᱠᱟᱱᱟ ᱟᱨ ᱟᱨ ᱟᱨ ᱱᱚᱣᱟ ᱫᱚᱞ ᱵᱮᱱᱟᱣ ᱠᱷᱟᱹᱛᱤᱨᱛᱮ ᱟᱹᱰᱤᱜᱟᱱ ᱥᱩᱡᱳᱜ ᱥᱩᱵᱤᱫᱷᱟ ᱫᱤᱥᱚᱢ ᱦᱚᱲ ᱛᱟᱞᱟᱨᱮ ᱩᱱᱠᱩ ᱪᱮᱛᱟᱱᱨᱮ ᱵᱤᱥᱟᱹᱥ ᱠᱚ ᱮᱢᱫᱟ ᱟᱨ ᱩᱱᱠᱩ ᱟᱹᱰᱤᱜᱟᱱ ᱥᱩᱡᱳᱜ ᱥᱩᱵᱤᱫᱷᱟ ᱮᱢ ᱠᱟᱛᱮᱜ ᱱᱚᱣᱟ ᱠᱟᱹᱛᱷᱤᱨ ᱫᱚᱠᱚ ᱤᱭᱟᱹᱭᱫᱟ ᱱᱚᱝᱠᱟ ᱠᱟᱛᱮᱜ ᱜᱮ ᱱᱚᱣᱟ ᱫᱚᱠᱚ ᱞᱟᱦᱟ ᱤᱫᱤᱭᱮᱜ ᱠᱟᱱᱟ ᱟᱨ ᱚᱱᱟ ᱠᱷᱟᱹᱛᱤᱨ ᱛᱮᱜᱮ ᱟᱵᱚᱨᱮᱱ ᱱᱟᱜᱟᱢ ᱵᱮᱱᱟᱣ ᱨᱮᱱᱟᱜ ᱱᱚᱝᱠᱟᱜᱮ ᱟᱵᱚᱨᱮᱱ ᱟᱹᱰᱤᱜᱟᱱ ᱡᱚᱛᱚ ᱠᱚ ᱜᱚᱲᱚ ᱥᱚᱯᱚᱦᱚᱫ ᱠᱚ ᱮᱢᱟᱣ ᱟᱠᱚ ᱠᱟᱱᱟ ᱡᱮ ᱱᱚᱣᱟ ᱵᱷᱟᱹᱜᱤ ᱠᱚᱨᱟᱣ ᱟᱞᱮ ᱠᱟᱱᱟ ᱡᱮ ᱱᱚᱝᱠᱟ ᱟᱹᱰᱤᱜᱟᱱ ᱵᱷᱟᱜᱮ ᱥᱩᱡᱳᱜ ᱥᱩᱵᱤᱫᱷᱟ ᱠᱚ ᱮᱢᱟᱣ ᱠᱚ ᱠᱟᱱᱟ ᱟᱨ ᱱᱚᱝᱠᱟ ᱠᱟᱛᱮᱜ ᱜᱮ ᱱᱚᱣᱟ ᱫᱚᱞ ᱫᱚᱠᱚ ᱵᱮᱱᱟᱣ ᱤᱫᱤᱭᱫᱟ